ᱥᱮᱨᱣᱟ ᱟᱱᱟᱜ ᱪᱮᱫ ᱞᱮᱠᱟᱛᱮ ᱤᱧ ᱫᱚ ᱞᱮᱯᱴᱚᱯ ᱟᱨ ᱢᱳᱵᱟᱭᱤᱞ ᱨᱮ ᱴᱟᱭᱤᱯ ᱤᱧ ᱠᱩᱥᱤᱭᱟᱜᱼᱟ ᱪᱟᱞᱟᱣ ᱮᱱ ᱥᱮᱨᱢᱟ ᱠᱚᱨᱮ ᱫᱚ ᱚᱞ ᱨᱮᱭᱟᱜ ᱵᱚᱫᱚᱞ ᱛᱮ ᱢᱳᱵᱟᱭᱤᱞ ᱟᱨ ᱞᱮᱯᱴᱚᱯ ᱛᱤᱧ ᱴᱟᱭᱤᱯ ᱞᱮᱫᱟ